ᱱᱟᱜᱟᱢ ᱡᱩᱜᱽ ᱞᱮᱠᱟᱛᱮ ᱥᱤᱠᱷᱱᱟᱹᱛ ᱦᱚᱲ ᱵᱟᱝ ᱠᱚ ᱛᱟᱦᱮᱸᱞᱮᱱ ᱠᱷᱟᱹᱛᱤᱨ ᱱᱤᱡᱮ ᱴᱚᱴᱷᱟ ᱠᱚᱨᱮᱱ ᱦᱚᱲ ᱠᱚᱦᱚᱸ ᱥᱚᱨᱠᱟᱨᱤ ᱞᱟᱵᱷ ᱵᱟᱝᱠᱚ ᱧᱟᱢ ᱫᱟᱲᱮᱭᱟᱜᱼᱟ ᱟᱨ ᱚᱱᱠᱟ ᱞᱮᱠᱟᱛᱮ ᱩᱱᱠᱩ ᱢᱤᱫ ᱡᱟᱭᱜᱟ ᱠᱷᱚᱱ ᱟᱨ ᱢᱤᱫ ᱡᱟᱭᱜᱟ ᱛᱮᱠᱚ ᱩᱪᱟᱹᱲ ᱞᱮᱱ ᱛᱟᱦᱮᱱᱟ ᱟᱨ ᱩᱱᱠᱩ ᱟᱠᱚᱣᱟᱜ ᱡᱟᱦᱟᱸ ᱟᱵᱚ ᱥᱟᱱᱛᱟᱲ ᱥᱮᱨᱣᱟ ᱥᱮᱨᱣᱟ ᱨᱮᱱᱟᱜ ᱦᱚᱭᱦᱤᱸᱥᱤᱫᱽ ᱥᱮ ᱟᱹᱰᱤ ᱟᱭᱢᱟ ᱚᱱᱠᱟᱱ ᱮᱴᱠᱮᱴᱚᱬᱮ ᱦᱩᱭᱞᱮᱱ ᱠᱷᱟᱹᱛᱤᱨ ᱢᱤᱫ ᱴᱚᱴᱷᱟ ᱠᱷᱚᱱ ᱟᱨ ᱢᱤᱫ ᱴᱚᱴᱷᱟ ᱛᱮᱠᱚ ᱩᱲᱟᱹᱲ ᱞᱮᱱ ᱛᱟᱦᱮᱱᱟ ᱟᱨ ᱚᱱᱟᱠᱚ ᱞᱮᱠᱟᱛᱮ ᱟᱵᱚ ᱥᱟᱱᱛᱟᱲ ᱥᱮᱨᱣᱟ ᱨᱮᱱ ᱥᱟᱱᱛᱟᱲ ᱦᱚᱯᱚᱱ ᱠᱚ ᱱᱟᱜᱟᱢ ᱨᱮᱠᱚ ᱢᱤᱫ ᱴᱚᱴᱷᱟ ᱠᱷᱚᱱ ᱟᱨ ᱢᱤᱫ ᱴᱚᱴᱷᱟᱨᱮ ᱩᱪᱟᱹᱲᱚᱜ ᱨᱮᱭᱟᱜ ᱢᱤᱫᱴᱟᱝ ᱟᱹᱰᱤ ᱢᱟᱨᱟᱝ ᱮᱴᱠᱮᱴᱚᱬᱮ ᱦᱩᱭᱞᱮᱱ ᱛᱟᱠᱚᱣᱟ ᱤᱱᱟᱹ ᱪᱮᱠᱟ ᱟᱠᱚᱨᱮᱱ ᱯᱟᱹᱴᱷᱣᱟᱹ ᱠᱚ ᱵᱟᱝᱠᱚ ᱥᱤᱠᱷᱱᱟᱹᱛ ᱧᱟᱢ ᱦᱚᱪᱚ ᱫᱟᱲᱮᱭᱟᱜ ᱠᱷᱟᱹᱛᱤᱨ ᱢᱤᱫ ᱴᱚᱴᱷᱟ ᱠᱷᱚᱱ ᱟᱨ ᱢᱤᱫ ᱴᱚᱴᱷᱟ ᱛᱮᱠᱚ ᱥᱮᱴᱮᱨ ᱞᱮᱱ ᱛᱟᱦᱮᱱᱟ ᱡᱟᱦᱟᱸᱞᱮᱠᱟ ᱟᱵᱚ ᱟᱵᱚᱨᱤᱱ ᱦᱟᱯᱲᱟᱢ ᱠᱚᱣᱟᱜ ᱠᱟᱛᱷᱟ ᱞᱮᱠᱟᱛᱮ ᱵᱟᱲᱟᱭ ᱧᱟᱢᱚᱜᱼᱟ ᱡᱮ ᱥᱟᱱᱛᱟᱲ ᱥᱮᱨᱣᱟᱨᱮ ᱦᱚᱭᱦᱤᱸᱥᱤᱫᱽ ᱥᱮ ᱟᱭᱢᱟ ᱚᱱᱠᱟᱱ ᱵᱩᱜᱤᱼᱵᱟᱹᱲᱤᱡ ᱠᱟᱹᱢᱤᱠᱚ ᱦᱩᱭᱩᱜᱼᱟ ᱚᱱᱟ ᱩᱭᱦᱟᱹᱨ ᱠᱚ ᱥᱟᱶᱛᱮ ᱟᱯᱟᱱᱼᱟᱹᱯᱤᱱᱟᱜ ᱢᱚᱱᱮ ᱨᱮᱱᱟᱜ ᱠᱟᱛᱷᱟ ᱵᱟᱝ ᱵᱟᱲᱟᱭ ᱧᱟᱢ ᱠᱟᱛᱮᱫ ᱟᱵᱚ ᱟᱨ ᱢᱤᱫ ᱴᱚᱴᱷᱟ ᱠᱷᱚᱱ ᱟᱨ ᱢᱤᱫ ᱴᱚᱴᱷᱟ ᱛᱮᱵᱚᱱ ᱥᱮᱴᱮᱨᱚᱜᱼᱟ ᱱᱤᱭᱟᱹᱠᱚ ᱠᱟᱛᱷᱟ ᱞᱮᱠᱟᱛᱮ ᱱᱤᱭᱟᱹ ᱟᱵᱚᱣᱟᱜ ᱥᱟᱱᱟᱢ ᱠᱟᱹᱢᱤᱨᱮ ᱵᱟᱝ ᱵᱚᱱ ᱡᱚᱯᱲᱟᱣ ᱫᱟᱲᱮᱭᱟᱜᱼᱟ ᱟᱨ ᱥᱤᱠᱷᱱᱟᱹᱛ ᱦᱚᱨᱼᱰᱟᱦᱟᱨ ᱦᱚᱸ ᱵᱟᱝᱵᱚᱱ ᱧᱟᱢ ᱫᱟᱲᱮᱭᱟᱜᱼᱟ ᱚᱱᱟᱠᱚ ᱞᱮᱠᱟᱛᱮ ᱮᱴᱟᱜ ᱴᱚᱴᱷᱟ ᱛᱮᱵᱚᱱ ᱥᱚᱦᱚᱨ ᱥᱮᱴᱮᱨᱚᱜᱼᱟ